ᱠᱷᱮᱞ ᱚᱠᱛᱚ ᱨᱮ ᱯᱷᱩᱴᱵᱚᱞᱤᱧ ᱠᱷᱮᱞᱮᱜᱼᱟ ᱠᱨᱤᱠᱮᱴ ᱠᱚ ᱚᱱᱟ ᱠᱟᱛᱮᱫ ᱫᱩ ᱛᱤᱱ ᱜᱷᱚᱱᱴᱟ ᱮᱱᱮᱡ ᱵᱟᱲᱟ ᱠᱟᱛᱮᱫ ᱚᱲᱟᱜ ᱤᱧ ᱦᱤᱡᱩᱜ ᱜᱮᱭᱟ ᱚᱲᱟᱜ ᱠᱷᱚᱱ ᱡᱚᱢ ᱵᱟᱲᱟ ᱠᱟᱛᱮᱫ ᱤᱥᱠᱩᱞ ᱯᱟᱲᱦᱟᱜ ᱯᱟᱲᱦᱟᱣ ᱠᱟᱛᱮᱫ ᱦᱮᱡ ᱠᱟᱛᱮᱫ ᱯᱷᱮᱨ ᱟᱨᱚ ᱩᱞᱴᱤ ᱴᱟᱭᱤᱢ ᱫᱚ ᱠᱷᱮᱞ ᱨᱮᱜᱮᱧ ᱪᱟᱞᱟᱣ ᱠᱚᱜᱼᱟ ᱠᱷᱮᱞ ᱨᱮ ᱟᱭᱢᱟ ᱨᱚᱠᱚᱢ ᱫᱟᱲᱮ ᱧᱟᱢᱚᱜ ᱠᱟᱱ ᱛᱟᱦᱮᱸᱫ ᱠᱷᱮᱞ ᱠᱷᱮᱞ ᱛᱮ ᱵᱮᱲᱟ ᱦᱟᱹᱥᱩᱨᱮᱱᱟ ᱵᱮᱲᱟ ᱦᱟᱹᱥᱩᱨ ᱠᱷᱚᱱ ᱫᱚ ᱦᱮᱡ ᱤᱱᱟᱹᱧ ᱡᱚᱢ ᱵᱟᱲᱟ ᱵᱮᱥ ᱵᱟᱲᱟ ᱠᱟᱛᱮᱫ ᱡᱚᱢ ᱦᱩᱭᱩᱜ ᱠᱟᱱ ᱛᱟᱦᱮᱫ ᱛᱚᱣᱟ ᱜᱚᱛᱚᱢ ᱫᱟᱦᱮ ᱱᱤᱭᱟᱹ ᱠᱚ ᱯᱷᱚᱞ ᱰᱚᱞ ᱮᱢᱟᱱ ᱡᱤᱱᱤᱥ ᱯᱚᱛᱨᱚ ᱠᱚ ᱡᱚᱢ ᱠᱟᱛᱮᱫ ᱦᱚᱲᱢᱚ ᱡᱤᱣᱤᱧ ᱵᱟᱱᱟᱣ ᱫᱚᱦᱚᱭᱮᱫ ᱛᱟᱦᱮᱱᱟ ᱟᱨ ᱠᱷᱮᱞ ᱜᱤᱧ ᱠᱷᱮᱞᱮᱫ ᱛᱟᱦᱮᱸᱫ ᱯᱷᱩᱴᱵᱚᱞ ᱠᱚ ᱠᱨᱤᱠᱮᱴ ᱠᱚ ᱡᱟᱹᱥᱛᱤ ᱠᱟᱭ ᱛᱮᱜᱮ ᱠᱷᱮᱞ ᱨᱮᱜᱮᱧ ᱛᱟᱦᱮᱱ ᱠᱟᱱ ᱛᱟᱦᱮᱸᱫ ᱟᱨ ᱚᱞᱚᱜ ᱥᱚᱢᱚᱭ ᱨᱮᱫᱚ ᱚᱞᱚᱜ